ᱥᱟᱱᱛᱟᱲᱤ ᱨᱮᱭᱟᱜ ᱴᱚᱴᱷᱟᱠᱤᱭᱟᱹ ᱨᱩᱯ ᱫᱚ ᱦᱩᱭᱩᱜ ᱠᱟᱱᱟ ᱡᱮᱞᱮᱠᱷᱟᱱ ᱦᱩᱲᱩ ᱠᱷᱚᱱᱟᱜ ᱦᱳᱲᱳ ᱪᱟᱹᱣᱞᱤ ᱠᱷᱚᱱ ᱪᱟᱣᱞᱮ ᱫᱟᱹᱨᱤ ᱠᱷᱚᱱ ᱫᱟᱨᱮ ᱱᱚᱜᱼᱚᱭ ᱱᱚᱝᱠᱟᱱᱟᱜ ᱜᱮ ᱠᱩᱞᱤᱭᱟ ᱴᱚᱴᱷᱟᱠᱤᱭᱟᱹ ᱟᱨ ᱪᱟᱸᱜᱟ ᱨᱮᱱᱟᱜ ᱫᱚ ᱦᱩᱭᱩᱜ ᱠᱟᱱᱟ ᱡᱮ ᱞᱮᱠᱟ ᱡᱩᱛᱟᱹ ᱠᱷᱚᱱᱟᱜ ᱪᱟᱹᱴᱠᱤ ᱪᱟᱢᱟ ᱠᱷᱚᱱᱟᱜ ᱞᱩᱜᱽᱲᱤ ᱦᱚᱜᱼᱚᱭ ᱱᱚᱣᱟ ᱠᱚᱜᱤ ᱪᱟᱸᱜᱟ ᱠᱤᱭᱟᱹ ᱠᱟᱛᱷᱟ ᱫᱚ